ᱤᱧ ᱫᱚ ᱡᱚᱠᱷᱚᱱ ᱠᱟᱹᱴᱤᱡ ᱩᱢᱮᱨᱤᱧ ᱛᱟᱦᱮᱱᱟ ᱩᱱᱫᱚ ᱫᱚᱢᱮ ᱜᱮ ᱫᱚᱢᱮ ᱜᱮ ᱠᱷᱮᱞᱳᱜ ᱫᱚ ᱫᱚᱢᱮ ᱜᱤᱧ ᱠᱩᱥᱤᱭᱟᱜ ᱠᱟᱱ ᱛᱮᱦᱮᱱᱟ ᱟᱨ ᱫᱚᱢᱮ ᱨᱟᱹᱥᱠᱟᱹᱧ ᱵᱩᱡᱷᱟᱹᱣᱮᱫ ᱛᱟᱦᱮᱱᱟ ᱟᱨ ᱤᱧ ᱟᱛᱳ ᱨᱮ ᱟᱛᱳᱼᱴᱚᱞᱟ ᱨᱮ ᱜᱟᱛᱮ ᱠᱚᱦᱚᱸ ᱫᱚᱢᱮ ᱡᱟᱹᱥᱛᱤ ᱠᱚ ᱛᱟᱦᱮᱸ ᱞᱮᱱ ᱛᱤᱧᱟᱹ ᱡᱟᱨ ᱡᱚᱱᱱᱚ ᱠᱷᱮᱞᱳᱜ ᱦᱚᱸ ᱫᱚᱢᱮ ᱤᱱᱴᱟᱨᱮᱥᱴ ᱜᱤᱧ ᱵᱩᱡᱮᱫ ᱛᱟᱦᱮᱱᱟ ᱚᱱᱠᱟᱜᱮ ᱟᱹᱰᱤ ᱞᱮᱠᱟᱱ ᱞᱮ ᱠᱷᱮᱞᱳᱜ ᱠᱟᱱ ᱛᱟᱦᱮᱱᱟ ᱟᱭᱩᱵ ᱵᱮᱲᱟ ᱡᱮᱞᱮᱠᱟ ᱡᱷᱟ ᱞᱩᱨ ᱡᱷᱟᱜ ᱪᱟᱞᱟ ᱜᱩᱴᱷᱤ ᱠᱩᱦᱩᱼᱪᱩᱠᱩ ᱦᱚᱴᱟᱜ ᱰᱟᱝ ᱯᱤᱴᱩ ᱟᱹᱰᱤ ᱨᱚᱠᱚᱢᱼᱟᱹᱰᱤ ᱨᱚᱠᱚᱢ ᱢᱟᱱᱮ ᱵᱟᱹᱧ ᱞᱟᱹᱭ ᱫᱟᱲᱮᱭᱟᱜᱼᱟ ᱤᱱᱟᱹᱜ ᱜᱟᱱ ᱫᱚ ᱟᱹᱰᱤ ᱨᱚᱠᱚᱢ ᱚᱱᱟ ᱪᱷᱟᱲᱟ ᱢᱤᱫᱴᱮᱱ ᱵᱟᱨᱭᱟ ᱤᱧ ᱵᱤᱥᱞᱮᱥᱚᱱ ᱠᱟᱛᱮᱧ ᱞᱟᱹᱭᱮᱫᱟ ᱱᱚᱣᱟ ᱡᱷᱟᱹᱞᱩᱨ ᱡᱷᱟᱜ ᱡᱷᱟᱹᱞᱩᱨ ᱡᱷᱟᱜ ᱫᱚ ᱚᱱᱠᱟ ᱞᱮ ᱠᱷᱮᱞᱳᱜ ᱠᱟᱱ ᱛᱟᱦᱮᱱᱟ ᱡᱟᱦᱟᱸ ᱫᱟᱨᱮ ᱫᱚ ᱯᱷᱮᱴᱞᱮ ᱜᱮ ᱛᱟᱦᱮᱱᱟ ᱟᱨᱠᱤ ᱞᱟᱛᱟᱨ ᱜᱮᱭᱟ ᱡᱟᱦᱟᱸ ᱫᱚ ᱦᱟᱱᱛᱮ ᱱᱟᱛᱮ ᱢᱤᱫᱴᱮᱱ ᱫᱟᱨᱮ ᱨᱮ ᱫᱚᱢᱮ ᱰᱟᱹᱨ ᱠᱚ ᱪᱟᱝᱜᱽᱲᱟ ᱢᱮᱱᱟᱜᱼᱟ ᱟᱨ ᱚᱱᱟ ᱰᱟᱹᱨ ᱨᱮ ᱥᱟᱵ ᱠᱟᱛᱮ ᱡᱮᱢᱚᱱ ᱞᱮ ᱫᱚᱱ ᱜᱚᱫ ᱫᱟᱲᱮᱜ ᱟᱨᱚᱞᱮ ᱨᱟᱠᱟᱵ ᱜᱚᱫ ᱫᱟᱲᱮᱜ ᱫᱚᱱ ᱠᱟᱛᱮᱫ ᱜᱮ ᱚᱱᱠᱟ ᱞᱮ ᱠᱷᱮᱞᱳᱜ ᱠᱟᱱ ᱛᱟᱦᱮᱱᱟ ᱟᱫᱚ ᱡᱟᱦᱟᱸᱭ ᱢᱤᱫ ᱦᱚᱲ ᱫᱚᱭ ᱦᱟᱹᱰᱤᱜ ᱛᱟᱞᱮᱭᱟ ᱯᱳᱭᱞᱳ ᱨᱮᱫᱚ ᱟᱫᱚ ᱡᱟᱦᱟᱸᱭ ᱦᱟᱹᱰᱤᱜ ᱛᱟᱞᱮᱭᱟᱭ ᱩᱱᱤ ᱫᱚ ᱟᱫᱚᱭ ᱟᱞᱮ ᱦᱟᱸᱜᱼᱮ ᱥᱟᱵ ᱞᱮᱭᱟᱭ ᱦᱟᱸᱜ ᱡᱩᱫᱤ ᱫᱟᱨᱮ ᱠᱷᱚᱱ ᱞᱮ ᱫᱚᱱ ᱜᱚᱫ ᱠᱮᱫᱟ ᱫᱟᱨᱮ ᱨᱮᱞᱮ ᱫᱮᱡ ᱠᱚᱜᱼᱟ ᱛᱚ ᱫᱟᱨᱮ ᱠᱷᱚᱱ ᱞᱮ ᱫᱚᱱ ᱜᱚᱫ ᱠᱮᱫᱟ ᱟᱨ ᱫᱚᱱ ᱠᱟᱛᱮ ᱡᱚᱠᱷᱚᱱ ᱞᱟᱛᱟᱨ ᱨᱮ ᱡᱟᱸᱜᱟ ᱛᱟᱦᱮᱱ ᱛᱟᱞᱮᱭᱟ ᱢᱟᱴᱤ ᱨᱮ ᱢᱟᱱᱮ ᱦᱟᱥᱟ ᱨᱮ ᱛᱟᱦᱮᱱ ᱛᱟᱞᱮᱭᱟ ᱚᱛ ᱨᱮ ᱛᱟᱦᱮᱱ ᱛᱟᱞᱮᱭᱟ ᱛᱚᱠᱷᱚᱱ ᱡᱩᱫᱤ ᱥᱟᱵ ᱜᱚᱫ ᱞᱮᱭᱟ ᱛᱟᱦᱞᱮ ᱛᱟᱦᱞᱮ ᱛᱟᱦᱞᱮ ᱩᱱᱦᱚ ᱟᱫᱚ ᱦᱟᱹᱰᱤᱜ ᱦᱩᱭᱩᱜ ᱛᱟᱭᱟ ᱟᱨ ᱡᱟᱦᱟᱸᱭᱮ ᱦᱟᱹᱰᱤ ᱞᱮᱱᱟ ᱩᱱᱤ ᱫᱚ ᱨᱮᱦᱟᱭᱮ ᱧᱟᱢᱟ ᱚᱱᱠᱟ ᱜᱮᱞᱮ ᱠᱷᱮᱞᱳᱜ ᱠᱟᱱ ᱛᱟᱦᱮᱱᱟ ᱟᱨᱠᱤ ᱚᱱᱟ ᱡᱷᱟᱹᱞᱩᱨ ᱡᱷᱟᱜ ᱫᱚ ᱚᱱᱠᱟ ᱜᱮ ᱫᱚᱱ ᱜᱚᱫᱟᱞᱮ ᱟᱲᱜᱳ ᱜᱚᱫᱚᱜ ᱟᱞᱮ ᱟᱨ ᱞᱮ ᱫᱮᱡ ᱜᱚᱫᱚᱜ ᱟᱞᱮ ᱟᱨ ᱡᱩᱫᱤ ᱫᱚᱱ ᱜᱚᱫ ᱟᱲᱜᱳ ᱜᱚᱫ ᱥᱚᱢᱚᱭ ᱵᱟᱭ ᱥᱟᱵ ᱫᱟᱲᱮᱭᱟᱞᱮᱭᱟ ᱛᱟᱦᱞᱮ ᱛᱤᱱ ᱜᱷᱟᱹᱲᱤᱡ ᱵᱟᱭ ᱥᱟᱵ ᱫᱟᱲᱮᱭᱟᱞᱮ ᱩᱱ ᱜᱷᱟᱹᱲᱤᱡ ᱩᱱᱤ ᱦᱟᱹᱰᱤᱜ ᱜᱮ ᱦᱩᱭᱩᱜ ᱛᱟᱭᱟ ᱟᱨ ᱡᱚᱠᱷᱚᱱ ᱜᱮ ᱡᱟᱦᱟᱸᱭ ᱫᱚᱱ ᱠᱟᱛᱮ ᱚᱛ ᱨᱮ ᱟᱲᱜᱳ ᱠᱟᱛᱮ ᱡᱩᱫᱤᱭ ᱥᱟᱵ ᱜᱚᱫ ᱠᱟᱫᱮᱭᱟ ᱟᱨ ᱵᱟᱭ ᱫᱮᱡ ᱨᱩᱣᱟᱹᱲ ᱫᱟᱲᱮᱭᱟᱜᱼᱟ ᱫᱟᱨᱮ ᱨᱮ ᱛᱟᱦᱞᱮ ᱩᱱᱤ ᱟᱵᱟᱨ ᱦᱟᱹᱰᱤᱜ ᱦᱩᱭᱩᱜ ᱛᱟᱭᱟ ᱚᱱᱠᱟ ᱜᱮ ᱡᱷᱟᱹᱞᱩᱨ ᱡᱷᱟᱜ ᱫᱚ ᱟᱨ ᱪᱟᱞᱟ ᱜᱩᱴᱷᱤ ᱫᱚ ᱵᱟᱨ ᱥᱮᱫ ᱥᱚᱢᱟᱱᱼᱥᱚᱢᱟᱱ ᱞᱮ ᱚᱛ ᱞᱮ ᱜᱟᱹᱰᱩ ᱠᱮᱫ ᱜᱮ ᱜᱟᱹᱰᱩ ᱠᱷᱟᱞ ᱠᱟᱛᱮ ᱯᱩᱱᱭᱟ ᱠᱟᱛᱮᱫ ᱠᱟᱹᱴᱤᱡᱼᱠᱟᱹᱴᱤᱡ ᱡᱟᱦᱟᱸ ᱫᱷᱤᱨᱤ ᱠᱚ ᱛᱟᱦᱮᱱᱟ ᱫᱷᱤᱨᱤ ᱞᱮ ᱫᱚᱦᱚ ᱠᱚᱣᱟ ᱢᱤᱫᱴᱮᱱ ᱜᱟᱹᱰᱩ ᱨᱮ ᱢᱚᱱᱮ ᱢᱮ ᱱᱚᱣᱟᱥᱟ ᱯᱟᱥᱴᱟ ᱵᱟᱨ ᱦᱚᱲ ᱠᱚ ᱠᱷᱮᱞᱳᱜᱼᱟᱛᱚ ᱪᱟᱞᱟ ᱜᱩᱴᱷᱤ ᱫᱚ ᱦᱟᱱᱟᱥᱟ ᱢᱤᱫ ᱦᱚᱲᱮ ᱫᱩᱲᱩᱵᱼᱟ ᱱᱤᱭᱟᱹᱥᱟ ᱢᱤᱫ ᱦᱚᱲᱮ ᱫᱩᱲᱩᱵᱼᱟ ᱟᱨ ᱢᱮᱱᱢᱮ ᱦᱟᱱᱟᱥᱟ ᱪᱷᱚᱴᱤ ᱠᱚ ᱜᱟᱹᱰᱩ ᱠᱟᱜᱼᱟ ᱟᱨ ᱱᱤᱭᱟᱹᱥᱟ ᱪᱷᱚᱴᱤ ᱫᱚᱥᱴᱤ ᱦᱚᱸᱢ ᱜᱟᱹᱰᱩ ᱫᱟᱲᱮᱭᱟᱜᱼᱟ ᱦᱟᱱᱟ ᱥᱟ ᱫᱚᱥᱴᱤ ᱱᱚᱣᱟ ᱥᱟ ᱫᱚᱥᱴᱤ ᱯᱟᱥᱟᱯᱟᱹᱥᱤ ᱡᱷᱟᱹᱞᱼᱡᱷᱟᱹᱞ ᱜᱟᱹᱰᱩ ᱠᱟᱛᱮ ᱢᱤᱫᱴᱮᱱ ᱜᱟᱹᱰᱩ ᱨᱮ ᱯᱩᱱᱭᱟ ᱠᱟᱛᱮ ᱜᱩᱴᱷᱤᱢ ᱫᱚᱦᱚ ᱠᱟᱜ ᱜᱮᱭᱟ ᱟᱫᱚ ᱡᱟᱦᱟᱸᱭ ᱯᱟᱥ ᱜᱮᱭ ᱪᱟᱹᱞᱩ ᱠᱮᱫ ᱜᱮ ᱤᱧ ᱯᱟᱥ ᱨᱮᱱ ᱱᱚᱛᱮ ᱠᱷᱚᱱ ᱱᱚᱣᱟ ᱯᱩᱱᱭᱟ ᱜᱟᱹᱰᱩ ᱨᱮᱱ ᱜᱩᱴᱷᱤ ᱯᱚᱨᱮ ᱡᱟᱦᱟᱸ ᱜᱟᱹᱰᱩ ᱛᱟᱦᱮᱱᱟ ᱚᱱᱟ ᱨᱤᱧ ᱫᱚᱦᱚ ᱠᱚᱣᱟ ᱟᱨ ᱚᱱᱟ ᱯᱚᱨᱮᱱᱟᱜ ᱡᱟᱦᱟᱸ ᱜᱟᱹᱰᱩ ᱚᱱᱟ ᱫᱚ ᱟᱴᱴᱤ ᱠᱚ ᱦᱩᱭᱮᱱᱟ ᱟᱴᱴᱤ ᱟᱴᱴᱤ ᱠᱚ ᱛᱟᱦᱮᱱᱟ ᱛᱟᱦᱞᱮ ᱯᱚᱨᱮ ᱨᱮᱱᱟᱜ ᱨᱮ ᱡᱟᱦᱟᱸ ᱜᱟᱹᱰᱩ ᱢᱮᱱᱟᱜᱼᱟ ᱚᱸᱰᱮᱱᱟᱜ ᱟᱵᱟᱨ ᱦᱟᱱᱟᱴᱟᱜ ᱜᱟᱹᱰᱩᱨᱤᱧ ᱫᱚᱦᱚᱭᱟ ᱟᱨᱚ ᱡᱟᱦᱟᱸ ᱯᱷᱟᱠᱟ ᱜᱟᱹᱰᱩ ᱪᱟᱴᱴᱤ ᱠᱚ ᱛᱟᱦᱮᱱ ᱩᱱᱠᱩ ᱪᱟᱴᱴᱤ ᱜᱩᱴᱷᱤ ᱟᱵᱟᱨ ᱯᱚᱨᱮᱱᱟᱜ ᱜᱟᱹᱰᱩ ᱨᱮᱧ ᱫᱚᱦᱚᱭᱟ ᱚᱱᱠᱟ ᱟᱭᱟᱜ ᱥᱮᱱᱟᱜ ᱡᱟᱦᱟᱸ ᱚᱸᱰᱮ ᱦᱚᱸᱧ ᱯᱩᱨᱟᱹᱣ ᱤᱫᱤᱭᱟ ᱟᱨ ᱡᱩᱫᱤ ᱚᱱᱠᱟ ᱜᱟᱹᱰᱩᱼᱜᱟᱹᱰᱩ ᱯᱩᱨᱟᱹᱣᱼᱯᱩᱨᱟᱹᱣ ᱛᱮᱧ ᱧᱮᱞᱟ ᱡᱮ ᱢᱤᱫᱴᱮᱱ ᱢᱤᱫᱴᱷᱮᱱ ᱟᱴᱴᱤ ᱢᱮᱱᱟᱜ ᱠᱚᱣᱟ ᱟᱨ ᱢᱤᱫᱴᱷᱮᱱ ᱯᱷᱟᱸᱠᱟ ᱜᱮ ᱢᱮᱱᱟᱜᱼᱟ ᱢᱤᱫᱴᱮᱱ ᱦᱚᱸ ᱵᱟᱹᱱᱩᱜ ᱠᱚᱣᱟ ᱟᱨ ᱢᱤᱫ ᱴᱷᱮᱱ ᱢᱮᱱᱟᱜ ᱠᱚᱣᱟ ᱟᱴᱴᱤ ᱛᱟᱦᱞᱮ ᱩᱱᱠᱩ ᱜᱟᱹᱰᱩ ᱡᱩᱫᱤᱧ ᱯᱩᱨᱟᱹᱣ ᱠᱮᱫᱟ ᱛᱚᱠᱷᱚᱱ ᱟᱫᱚ ᱟᱴᱴᱤ ᱫᱚ ᱱᱚᱣᱟ ᱥᱟ ᱡᱟᱦᱟᱸ ᱢᱮᱱᱟᱜ ᱠᱚᱣᱟ ᱯᱷᱟᱸᱠᱟ ᱯᱚᱨᱮ ᱩᱱᱠᱩ ᱫᱚ ᱟᱫᱚ ᱤᱧ ᱡᱚᱢ ᱠᱚᱣᱟ ᱢᱟᱱᱮᱧ ᱦᱟᱛᱟᱣ ᱠᱚᱣᱟ ᱟᱨᱠᱤ ᱚᱱᱠᱟᱜᱮ ᱛᱟᱨᱯᱚᱨᱮ ᱢᱚᱱᱮ ᱢᱮ ᱤᱧ ᱪᱟᱹᱞᱩ ᱞᱮᱫᱟ ᱚᱱᱟ ᱫᱚ ᱛᱟᱦᱞᱮ ᱤᱧ ᱟᱴᱴᱤᱧ ᱦᱟᱛᱟᱣ ᱠᱮᱫ ᱠᱚᱣᱟ ᱛᱟᱦᱞᱮ ᱦᱟᱱᱟᱼᱥᱟ ᱨᱮᱱ ᱩᱱᱤ ᱱᱤᱛ ᱫᱚᱭ ᱪᱟᱹᱞᱩ ᱠᱚᱣᱟ ᱟᱡᱨᱮᱱᱮ ᱟᱡᱨᱮᱱᱮ ᱪᱟᱞᱩ ᱠᱚᱣᱟ ᱤᱧ ᱥᱮᱫ ᱠᱷᱚᱱ ᱪᱟᱞᱩ ᱫᱚ ᱯᱳᱭᱞᱳ ᱫᱚ ᱵᱟᱭ ᱧᱟᱢᱟ ᱟᱡ ᱥᱮᱫ ᱠᱷᱚᱱ ᱪᱟᱹᱞᱩᱭ ᱧᱟᱢᱟ ᱟᱡ ᱥᱮᱫ ᱠᱷᱚᱱᱮᱭ ᱪᱟᱹᱞᱩ ᱠᱮᱫ ᱠᱚᱜᱮ ᱩᱱᱠᱩ ᱟᱴᱴᱤ ᱜᱩᱴᱷᱤ ᱜᱮ ᱡᱮᱦᱮᱛᱩ ᱤᱧᱤᱧ ᱡᱚᱲᱮᱱᱟᱠᱟᱫ ᱠᱚᱛᱟᱭᱟ ᱟᱴᱴᱤ ᱜᱮ ᱩᱱᱠᱩ ᱟᱴᱴᱤ ᱜᱮᱭ ᱪᱟᱹᱞᱩ ᱠᱚᱣᱟ ᱢᱤᱫᱴᱮᱱ ᱠᱟᱛᱮ ᱜᱚᱴᱟᱼᱜᱚᱴᱟ ᱢᱚᱱᱮ ᱢᱮ ᱤᱧ ᱴᱷᱮᱱ ᱠᱚ ᱦᱮᱡᱼᱱᱟ ᱤᱧ ᱴᱷᱮᱱ ᱦᱮᱡ ᱠᱟᱛᱮ ᱯᱷᱟᱸᱠᱟ ᱢᱤᱫᱴᱮᱱ ᱚᱲᱟᱜ ᱮᱭ ᱧᱟᱢ ᱠᱮᱫᱟ ᱛᱟᱨᱯᱚᱨᱮ ᱤᱧ ᱨᱮᱱ ᱜᱩᱴᱷᱤ ᱦᱮᱱᱟᱜ ᱠᱚᱣᱟ ᱛᱟᱦᱞᱮ ᱟᱫᱚ ᱩᱱᱤ ᱡᱚᱢᱮᱭ ᱧᱟᱢ ᱠᱮᱫᱟ ᱚᱱᱠᱟᱜᱮᱭ ᱡᱚᱢ ᱤᱫᱤ ᱠᱚᱣᱟ ᱡᱟᱦᱟᱸ ᱴᱷᱮᱱ ᱜᱮ ᱢᱤᱫᱴᱮᱱ ᱚᱲᱟᱜ ᱯᱷᱟᱸᱠᱟ ᱛᱟᱦᱮᱱᱟ ᱢᱤᱫᱴᱮᱱ ᱜᱮ ᱯᱷᱟᱸᱠᱟ ᱛᱟᱦᱮᱱᱟ ᱟᱨ ᱟᱨ ᱚᱸᱰᱮ ᱡᱩᱫᱤ ᱵᱟᱨᱭᱟ ᱢᱮᱱᱟᱜ ᱠᱚᱣᱟ ᱚᱱᱟ ᱞᱟᱦᱟ ᱨᱮ ᱯᱷᱟᱸᱠᱟ ᱚᱲᱟᱜ ᱢᱮᱱᱟᱜᱼᱟ ᱛᱟᱦᱞᱮ ᱚᱱᱟ ᱞᱟᱦᱟ ᱨᱮ ᱢᱤᱫᱴᱮᱱ ᱜᱩᱴᱷᱤ ᱫᱚᱦᱚ ᱠᱟᱛᱮ ᱢᱤᱫᱴᱮᱱ ᱯᱷᱟᱸᱠ ᱚᱲᱟᱜ ᱦᱟᱱᱟ ᱥᱟ ᱨᱮᱱ ᱜᱩᱴᱷᱤᱭ ᱡᱚᱢ ᱫᱟᱲᱮᱭᱟᱠᱚᱣᱟ ᱚᱱᱠᱟ ᱢᱚᱱᱮ ᱢᱮ ᱟᱡ ᱫᱚᱢᱮ ᱜᱩᱴᱷᱤᱭ ᱡᱚᱢ ᱤᱫᱤ ᱠᱮᱫ ᱠᱚᱣᱟ ᱡᱚᱢ ᱤᱫᱤ ᱠᱮᱫ ᱠᱚᱣᱟ ᱟᱡᱨᱮᱱ ᱜᱩᱴᱷᱤ ᱠᱚ ᱰᱷᱮᱨᱮᱱ ᱛᱟᱭᱟ ᱟᱭᱟᱜ ᱚᱲᱟᱜ ᱯᱚᱨᱮ ᱛᱮ ᱡᱚᱠᱷᱚᱱ ᱠᱷᱮᱹᱞ ᱯᱩᱨᱟᱹᱣᱱᱟ ᱟᱨᱠᱤ ᱜᱩᱴᱷᱤ ᱡᱚᱢᱼᱡᱚᱢ ᱛᱮ ᱤᱧ ᱨᱮᱱᱮ ᱡᱚᱢ ᱪᱟᱵᱟ ᱠᱮᱫ ᱠᱚᱣᱟᱭ ᱟᱫᱚ ᱛᱚᱠᱷᱚᱱ ᱫᱚ ᱤᱧ ᱥᱮᱫ ᱚᱲᱟᱜ ᱮ ᱫᱚᱠᱷᱚᱞᱟ ᱢᱟᱱᱮ ᱟᱡᱨᱚᱱ ᱜᱩᱴᱷᱤ ᱢᱟᱠᱚ ᱯᱩᱨᱟᱹᱣᱟᱠᱟᱱ ᱫᱚᱦᱚᱼᱫᱚᱦᱚᱛᱮ ᱯᱚᱨᱮ ᱯᱳᱭᱞᱳ ᱠᱷᱚᱱ ᱞᱤᱧ ᱮᱥᱴᱟᱴ ᱫᱟ ᱟᱨᱠᱤ ᱯᱩᱨᱟᱹᱣ ᱠᱮᱫ ᱠᱚᱣᱟ ᱫᱚᱦᱚ ᱫᱚᱦᱚ ᱛᱮ ᱢᱚᱱᱮ ᱢᱮ ᱟᱴᱴᱤ ᱜᱩᱴᱷᱤ ᱠᱚ ᱵᱟᱹᱲᱛᱤᱭᱮᱱᱟ ᱟᱴᱴᱤ ᱢᱟᱱᱮ ᱛᱤᱱᱟᱹᱜ ᱵᱟᱨᱭᱟ ᱚᱲᱟᱜ ᱨᱮᱱ ᱜᱩᱴᱷᱤ ᱤᱧ ᱥᱮᱫ ᱨᱮᱱ ᱵᱟᱨᱭᱟ ᱚᱲᱟᱜ ᱨᱮᱱ ᱜᱩᱴᱷᱤ ᱛᱟᱦᱞᱮ ᱤᱧ ᱥᱮᱫ ᱵᱟᱨᱭᱟ ᱚᱲᱟᱜ ᱫᱚᱠᱷᱚᱞᱟᱫᱤᱧ ᱜᱮ ᱟᱫᱚ ᱫᱚᱠᱷᱚᱞ ᱫᱚ ᱚᱱᱟ ᱫᱚ ᱟᱭᱟᱜ ᱚᱲᱟᱜ ᱦᱩᱭᱮᱱ ᱛᱟᱭ ᱜᱮ ᱤᱧᱟᱹᱜ ᱚᱲᱟᱜ ᱮᱭ ᱦᱟᱛᱟᱣ ᱠᱮᱫᱟ ᱚᱱᱮ ᱚᱝᱠᱟ ᱠᱟᱛᱮ ᱚᱱᱟ ᱫᱚ ᱪᱟᱞᱟᱣ ᱜᱩᱴᱷᱤ ᱫᱚᱞᱮ ᱠᱷᱮᱹᱞᱳᱜ ᱠᱟᱱ ᱛᱟᱦᱮᱸᱫ ᱟᱨ ᱠᱩᱦᱩᱼᱪᱩᱠᱩ ᱫᱚᱞᱮ ᱠᱷᱮᱹᱞᱳᱜ ᱠᱟᱱ ᱛᱟᱦᱮᱱᱟ ᱡᱟᱦᱟᱸᱭ ᱜᱮ ᱦᱟᱹᱰᱤ ᱠᱚᱜᱼᱟᱭ ᱢᱤᱫ ᱦᱚᱲ ᱟᱫᱚ ᱩᱱᱤ ᱫᱚᱥ ᱠᱤᱝᱵᱟ ᱯᱚᱱᱨᱚᱭ ᱞᱮᱠᱷᱟᱭᱟ ᱟᱨ ᱟᱞᱮ ᱫᱚᱞᱮ ᱪᱩᱠᱩ ᱠᱚᱜᱼᱟ ᱟᱫᱚ ᱡᱟᱦᱟᱸᱭᱟᱜ ᱢᱚᱱᱮ ᱢᱮ ᱤᱧᱟᱹᱜ ᱧᱩᱛᱩᱢ ᱢᱚᱞᱞᱤᱠᱟ ᱟᱫᱚ ᱤᱧᱟᱹᱜ ᱧᱩᱛᱩᱢ ᱦᱮᱡ ᱠᱟᱛᱮ ᱡᱩᱫᱤ ᱦᱮᱡ ᱮᱱᱟᱭ ᱯᱚᱱᱨᱚ ᱞᱮᱠᱷᱟ ᱠᱟᱛᱮ ᱦᱮᱡ ᱠᱟᱛᱮ ᱡᱩᱫᱤ ᱧᱟᱢ ᱜᱚᱫ ᱠᱤᱫᱤᱧᱟᱭ ᱵᱟᱹᱧ ᱩᱠᱩ ᱫᱟᱲᱮᱭᱟᱫᱟ ᱤᱧᱤᱧ ᱧᱮᱞᱧᱟᱢ ᱡᱚᱥ ᱠᱤᱫᱤᱧᱟᱭ ᱟᱫᱚ ᱞᱟᱹᱭ ᱜᱚᱫ ᱠᱮᱫ ᱛᱤᱧᱟᱹᱭ ᱧᱩᱛᱩᱢ ᱛᱟᱦᱞᱮ ᱟᱫᱚ ᱪᱮᱫ ᱤᱧ ᱫᱩᱧ ᱟᱣᱩᱴᱮᱱᱟ ᱚᱱᱠᱟ ᱜᱮ ᱧᱩᱛᱩᱢ ᱞᱟᱹᱭᱼᱞᱟᱹᱭ ᱛᱮ ᱢᱚᱱᱮ ᱢᱮ ᱢᱚᱬᱮ ᱦᱚᱲ ᱞᱮ ᱠᱷᱮᱹᱞᱳᱜ ᱠᱟᱱᱟ ᱤᱧᱮ ᱧᱟᱢ ᱠᱤᱫᱤᱧᱟ ᱡᱚᱛᱚ ᱦᱚᱲᱮ ᱧᱟᱢ ᱠᱮᱫ ᱞᱮᱭᱟ ᱢᱚᱱᱮ ᱦᱚᱭ ᱢᱤᱫ ᱦᱚᱲ ᱵᱟᱭ ᱯᱩᱱ ᱦᱚᱲᱮᱭ ᱧᱟᱢ ᱠᱟᱜ ᱞᱮᱭᱟ ᱟᱨ ᱢᱤᱫ ᱦᱚᱲ ᱫᱚ ᱵᱟᱭ ᱧᱟᱢ ᱠᱟᱫᱮᱭᱟ ᱟᱫᱚ ᱡᱚᱠᱷᱚᱱ ᱩᱱᱤ ᱢᱤᱫ ᱡᱩᱫᱤ ᱦᱮᱡ ᱠᱟᱛᱮ ᱵᱟᱭ ᱵᱩᱡᱽ ᱫᱟᱲᱮᱭᱟᱫᱮᱭᱟ ᱩᱱᱤ ᱢᱤᱫ ᱦᱚᱲ ᱛᱟᱭᱚᱢ ᱥᱮᱫᱛᱮ ᱦᱮᱡ ᱠᱟᱛᱮ ᱡᱩᱫᱤ ᱩᱱᱤ ᱡᱟᱦᱟᱸᱭ ᱦᱟᱹᱰᱤ ᱠᱚᱜ ᱩᱱᱤ ᱡᱩᱫᱤᱭ ᱫᱷᱟᱯ ᱦᱚᱪᱚᱭᱼᱱᱟ ᱛᱟᱦᱞᱮ ᱟᱫᱚ ᱪᱮᱫ ᱯᱩᱨᱟᱹᱣᱱᱟ ᱤᱧ ᱦᱚᱸ ᱵᱟᱝ ᱦᱩᱭ ᱞᱮᱱ ᱛᱤᱧᱟᱹ ᱤᱧ ᱡᱮᱦᱮᱛᱩ ᱯᱳᱭᱞᱳ ᱨᱮᱭ ᱧᱟᱢ ᱞᱤᱫᱤᱧᱟ ᱚᱱᱟᱛᱮ ᱟᱫᱚ ᱤᱧ ᱫᱚ ᱟᱫᱚ ᱦᱟᱹᱰᱤ ᱵᱟᱝ ᱦᱩᱭ ᱞᱮᱱ ᱛᱤᱧᱟᱹ ᱡᱮᱦᱮᱛᱩ ᱩᱱᱤᱭ ᱫᱷᱟᱯ ᱠᱮᱫᱮᱭᱟ ᱛᱟᱭᱚᱢ ᱥᱮᱫ ᱠᱷᱚᱱ ᱪᱮᱫᱟᱜ ᱥᱮ ᱦᱮᱡ ᱠᱟᱛᱮ ᱧᱩᱛᱩᱢ ᱵᱟᱭ ᱞᱟᱹᱭ ᱫᱟᱲᱮᱭᱟᱜ ᱛᱟᱭᱟ ᱛᱟᱦᱞᱮ ᱟᱨᱚ ᱡᱟᱦᱟᱸᱭ ᱦᱟᱹᱰᱤᱭᱮᱱᱟ ᱩᱱᱤ ᱟᱵᱟᱨ ᱯᱷᱤᱨᱮ ᱜᱟᱨᱛᱮ ᱟᱨᱚ ᱦᱟᱹᱰᱤ ᱦᱩᱭᱩᱜ ᱛᱟᱭᱟ ᱟᱝᱠᱟᱼᱚᱝᱠᱟ ᱠᱷᱮᱹᱞ ᱦᱩᱭᱩᱜᱼᱟ ᱛᱤᱱ ᱵᱷᱳᱨ ᱡᱚᱠᱷᱚᱱ ᱜᱮ ᱯᱳᱱ ᱦᱚᱲ ᱡᱚᱛᱚ ᱦᱚᱲᱟᱜ ᱧᱩᱛᱩᱢᱮᱭ ᱞᱟᱹᱭ ᱫᱟᱲᱮᱭᱟᱜᱼᱟ ᱢᱚᱬᱮ ᱦᱚᱲᱟᱜ ᱧᱩᱛᱩᱢ ᱟᱞᱮ ᱢᱚᱬᱮ ᱦᱚᱲᱮᱭ ᱧᱟᱢ ᱫᱟᱲᱮᱭᱟᱭᱟᱞᱮᱭᱟ ᱵᱟᱞᱮ ᱫᱷᱟᱯ ᱫᱟᱲᱮᱭᱟᱭᱟ ᱟᱫᱚ ᱛᱟᱦᱞᱮ ᱡᱟᱦᱟᱸᱭ ᱯᱳᱭᱞᱳ ᱨᱮᱭ ᱧᱩᱢ ᱠᱟᱭᱟ ᱩᱱᱤ ᱟᱵᱟᱨ ᱦᱟᱹᱰᱤᱜ ᱦᱩᱭᱩᱜ ᱛᱟᱭᱟ ᱚᱱᱮ ᱚᱝᱠᱟ ᱠᱟᱛᱮ ᱱᱚᱣᱟ ᱠᱩᱦᱩᱼᱪᱩᱠᱩ ᱫᱚᱞᱮ ᱠᱷᱮᱹᱞᱳᱜ ᱠᱟᱱ ᱛᱟᱦᱮᱱᱟ ᱟᱹᱰᱤ ᱨᱟᱹᱥᱠᱟᱹ ᱜᱮ ᱵᱩᱡᱟᱹᱜ ᱠᱟᱱ ᱛᱟᱦᱮᱱᱟ ᱟᱨ ᱧᱮᱞᱚᱜ ᱠᱟᱱᱟ ᱱᱮᱛᱟᱨ ᱨᱮᱢᱟ ᱟᱛᱳ ᱠᱚᱨᱮᱱ ᱜᱤᱫᱽᱨᱟᱹ ᱵᱟᱠᱚ ᱠᱛᱷᱮᱹᱞᱳᱜ ᱠᱟᱱᱟ ᱡᱚᱛᱚ ᱜᱮ ᱯᱷᱳᱱ ᱨᱮ ᱵᱮᱥᱛᱚ ᱢᱮᱱᱟᱜ ᱠᱚᱣᱟ ᱤᱱᱴᱟᱨᱱᱮᱴ ᱦᱮᱡᱱᱟ ᱡᱚᱛᱚ ᱦᱚᱲᱟᱜ ᱮᱥᱢᱟᱴ ᱯᱷᱳᱱ ᱦᱮᱡᱼᱱᱟ ᱚᱲᱟᱜᱼᱚᱲᱟᱜ ᱜᱤᱫᱽᱨᱟᱹ ᱠᱚᱦᱚᱸ ᱱᱚᱣᱟ ᱠᱚ ᱠᱷᱮᱹᱞᱤᱧ ᱧᱮᱞᱼᱫᱟ ᱱᱤᱭᱟᱹ ᱱᱤᱛᱳᱜ ᱤᱧ ᱧᱮᱞᱼᱫᱟ ᱛᱤᱦᱤᱧᱼᱜᱟᱯᱟ ᱡᱮ ᱜᱤᱫᱽᱨᱟᱹ ᱠᱚᱦᱚᱸ ᱱᱚᱣᱟ ᱠᱷᱮᱹᱞ ᱠᱚ ᱪᱮᱫ ᱦᱚᱸ ᱵᱟᱠᱚ ᱵᱟᱲᱟᱭᱟ ᱟᱨ ᱠᱷᱮᱹᱞ ᱦᱚᱸ ᱵᱟᱠᱚ ᱠᱷᱮᱹᱞᱳᱜ ᱠᱟᱱᱟ ᱠᱷᱩᱵᱽ ᱠᱚᱢ ᱟᱛᱳᱼᱴᱚᱞᱟ ᱨᱮᱠᱚ ᱠᱷᱮᱹᱞᱳᱜ ᱠᱟᱱᱟ ᱟᱹᱰᱤ ᱵᱤᱥᱤ ᱜᱮ ᱟᱨᱠᱤ ᱱᱚᱣᱟ ᱠᱷᱮᱹᱞ ᱠᱚᱜᱮ ᱵᱟᱠᱚ ᱠᱷᱮᱹᱞᱳᱜ ᱠᱟᱱᱟ ᱮᱥᱢᱟᱴ ᱯᱷᱳᱱ ᱦᱮᱡ ᱟᱠᱟᱱᱟ ᱯᱷᱳᱱ ᱠᱚ ᱠᱷᱮᱹᱞᱳᱜ ᱠᱟᱱᱟ ᱯᱷᱳᱱ ᱨᱮᱠᱚ ᱠᱷᱮᱹᱞᱳᱜ ᱠᱟᱱᱟ ᱜᱮ ᱢ ᱠᱚ ᱠᱷᱮᱹᱞᱳᱜ ᱠᱟᱱᱟ ᱟᱵᱟᱨ ᱠᱚ ᱧᱮᱞᱮᱫᱟ ᱠᱟᱴᱩᱱ ᱠᱚ ᱠᱚᱛᱚ ᱠᱤᱪᱷᱩ ᱟᱫᱚ ᱡᱟᱦᱟᱸ ᱠᱷᱮᱹᱞ ᱠᱚ ᱡᱟᱦᱟᱸ ᱟᱫᱚ ᱚᱱᱟ ᱟᱹᱰᱤ ᱜᱮᱠᱚ ᱦᱤᱲᱤᱧᱮᱫᱟ ᱟᱫᱚ ᱚᱱᱟ ᱜᱮ ᱤᱧᱴᱮᱱ ᱫᱚ ᱚᱱᱟ ᱜᱮ ᱥᱨᱤᱛᱤ ᱞᱮᱠᱟ ᱚᱱᱟ ᱜᱮ ᱟᱹᱰᱤ ᱜᱮᱧ ᱰᱤᱥᱟᱹᱭᱟ ᱟᱹᱰᱤᱧ ᱩᱭᱦᱟᱹᱨᱟ ᱟᱹᱰᱤ ᱢᱚᱡᱽ ᱟᱹᱰᱤ ᱱᱟᱯᱟᱭ